ᱛᱤᱦᱤᱧ ᱢᱟᱹᱦᱤᱛ ᱜᱮᱞ ᱮᱭᱟᱭ ᱤᱧᱟᱹᱜ ᱡᱟᱱᱟᱢ ᱢᱟᱦᱟ ᱯᱟᱨᱴᱤ ᱢᱮᱱᱟᱜᱼᱟ ᱟᱨ ᱟᱭᱢᱟ ᱦᱚᱲᱤᱧ ᱱᱮᱣᱛᱟᱣᱟᱠᱟᱫ ᱠᱩᱣᱟ ᱩᱱᱠᱩ ᱞᱟᱹᱜᱤᱫ ᱟᱭᱢᱟ ᱡᱚᱢᱟᱜ ᱤᱧ ᱚᱰᱟᱨᱟᱠᱟᱫᱟ ᱛᱤᱱ ᱥᱩᱱᱚᱭ ᱦᱟᱹᱡᱩᱜᱼᱟ ᱟᱨ ᱛᱤᱱᱟᱹᱜ ᱪᱷᱟᱹᱲ ᱠᱩ ᱮᱢᱚᱜᱼᱟ ᱚᱱᱟ ᱞᱟᱹᱭᱟᱹᱧ ᱯᱮ